ᱤᱧ ᱫᱚ ᱨᱟᱪᱟᱥᱮᱫ ᱨᱮᱜᱮᱧ ᱵᱟᱜᱟᱱᱟ ᱯᱟᱹᱦᱤᱞ ᱠᱟᱛᱷᱟ ᱫᱚ ᱦᱩᱭᱩᱜ ᱠᱟᱱᱟ ᱨᱟᱪᱟᱥᱮᱫ ᱨᱮᱫᱚ ᱵᱟᱜᱟᱱ ᱞᱮᱠᱷᱟᱱ ᱮᱠᱫᱚᱢ ᱥᱚᱵᱽ ᱥᱚᱢᱚᱭ ᱟᱢᱟᱜ ᱱᱚᱡᱚᱨ ᱨᱮᱢ ᱛᱟᱦᱮᱸ ᱫᱚᱦᱚ ᱫᱟᱲᱮᱭᱟᱜᱼᱟ ᱪᱮᱫᱜ ᱥᱮ ᱵᱟᱜᱟᱱ ᱨᱮ ᱡᱚᱠᱷᱚᱱ ᱡᱟᱦᱟᱸᱱᱟᱜ ᱮᱢ ᱨᱚᱦᱚᱭᱟ ᱫᱟᱨᱮ ᱱᱟᱲᱤ ᱚᱱᱟ ᱛᱚ ᱟᱢ ᱫᱟᱜ ᱛᱮ ᱡᱚᱨᱟ ᱛᱮ ᱥᱮ ᱮᱢᱟᱱ ᱛᱮᱱᱟᱜ ᱯᱩ ᱠᱚ ᱥᱩᱢᱟᱹᱭ ᱥᱩᱢᱟᱹᱭ ᱮᱢᱟᱜ ᱦᱩᱭᱩᱜ ᱛᱟᱢᱟ ᱟᱫᱚ ᱨᱟᱪᱟ ᱨᱮᱠᱷᱟᱱ ᱫᱚ ᱥᱚᱵᱽ ᱥᱩᱢᱟᱹᱭ ᱡᱚᱛᱚ ᱟᱢᱟᱜ ᱥᱩᱢᱟᱹᱭ ᱢᱚᱛᱚ ᱱᱚᱡᱚᱨ ᱨᱮ ᱛᱟᱦᱮᱱᱟ ᱚᱱᱟ ᱥᱟᱶᱛᱮ ᱚᱱᱟ ᱡᱷᱟᱱᱴᱤ ᱥᱮ ᱵᱮᱲᱟ ᱠᱚ ᱠᱚ ᱢᱟ ᱡᱟᱨᱩᱲ ᱜᱮ ᱠᱤᱱᱛᱩ ᱨᱟᱹᱯᱩᱫ ᱜᱚᱫ ᱞᱮᱱ ᱠᱷᱟᱱ ᱦᱚᱸ ᱚᱱᱟ ᱦᱚᱸ ᱱᱚᱡᱚᱨ ᱨᱮ ᱛᱟᱦᱮᱱᱟ ᱡᱮ ᱵᱮᱲᱟ ᱨᱟᱯᱩᱫᱽ ᱮᱱᱟ ᱥᱮ ᱦᱟᱸᱰᱮ ᱱᱟᱝᱠᱟ ᱦᱟᱝᱠᱟᱭᱮᱱᱟ ᱱᱤᱛᱚᱜ ᱜᱮ ᱵᱮᱱᱟᱣ ᱦᱩᱭᱩᱜ ᱛᱤᱧᱟᱹ ᱟᱨ ᱛᱟᱲᱟᱛᱟᱲᱤᱢ ᱵᱮᱱᱟᱣᱟ ᱚᱱᱟᱛᱮ ᱢᱤᱦᱩ ᱢᱮᱨᱚᱢ ᱰᱟᱝᱨᱤ ᱰᱟᱝᱨᱤ ᱥᱮ ᱵᱷᱤᱰᱤ ᱠᱚ ᱱᱚᱶᱟ ᱵᱟᱜᱟᱱ ᱨᱮ ᱵᱟᱠᱚ ᱵᱚᱞᱚ ᱫᱟᱲᱮᱭᱟᱜᱼᱟ ᱟᱨ ᱵᱟᱠᱚ ᱵᱚᱞᱚ ᱞᱮᱱ ᱠᱷᱟᱱ ᱚᱱᱟ ᱵᱟᱜᱟᱱ ᱢᱚᱸᱡᱽ ᱛᱟᱦᱮᱱ ᱛᱟᱢᱟ ᱟᱨ ᱫᱟᱜ ᱠᱚ ᱴᱷᱤᱠ ᱴᱷᱟᱠᱮᱢ ᱮᱢ ᱫᱟᱲᱮᱭᱟᱜᱼᱟ ᱡᱚᱨᱟ ᱠᱚ ᱦᱚᱸ ᱯᱩ ᱠᱚ ᱦᱚᱸ ᱠᱤᱱᱛᱩ ᱚᱱᱟ ᱵᱟᱜᱟᱱ ᱟᱢ ᱡᱚᱠᱷᱚᱱ ᱵᱟᱲᱜᱮ ᱥᱮᱫ ᱥᱮ ᱮᱴᱟᱜ ᱡᱟᱭᱜᱟ ᱨᱮᱢ ᱵᱟᱜᱟᱱᱟ ᱛᱚᱠᱷᱚᱱ ᱚᱸᱰᱮ ᱡᱚᱠᱷᱚᱱ ᱟᱢ ᱫᱤᱱᱟᱹᱢ ᱪᱟᱞᱟᱜ ᱦᱩᱭᱩᱜ ᱛᱟᱢᱟ ᱡᱩᱫᱤ ᱠᱳᱱᱳ ᱠᱟᱨᱚᱱᱮ ᱵᱟᱨ ᱯᱮ ᱫᱤᱱ ᱚᱸᱰᱮ ᱵᱟᱢ ᱥᱮᱴᱮᱨ ᱫᱟᱲᱮᱭᱟᱜᱼᱟ ᱛᱚᱠᱷᱚᱱ ᱚᱱᱟ ᱢᱚᱫᱽᱫᱷᱮ ᱨᱮ ᱵᱟᱝ ᱫᱚ ᱵᱮᱲᱟ ᱨᱟᱯᱩᱫ ᱮᱱ ᱥᱮ ᱡᱷᱟᱹᱱᱴᱤ ᱨᱟᱯᱩᱫ ᱮᱱ ᱛᱮ ᱢᱮᱨᱚᱢᱽ ᱠᱚ ᱵᱚᱞᱚᱭᱮᱱ ᱛᱮ ᱢᱮᱨᱚᱢ ᱠᱚ ᱡᱚᱢ ᱠᱮᱫ ᱛᱟᱢ ᱟᱨ ᱵᱟᱝ ᱫᱚ ᱫᱟᱜ ᱴᱟᱱᱮᱱ ᱛᱮ ᱨᱚᱦᱚᱲ ᱜᱩᱡᱩᱜ ᱠᱟᱱ ᱚᱱᱟ ᱠᱚ ᱟᱢ ᱴᱷᱤᱠ ᱴᱷᱟᱠ ᱵᱟᱢ ᱯᱷᱳᱞᱳ ᱫᱟᱲᱮᱭᱟᱜᱼᱟ ᱵᱟᱢ ᱦᱤᱨᱤ ᱫᱟᱲᱮᱭᱟᱜᱼᱟ ᱚᱱᱟ ᱛᱚ ᱩᱰᱩᱠ ᱫᱩᱣᱟᱹᱨ ᱫᱚ ᱵᱟᱝ ᱠᱟᱱᱟ ᱟᱢ ᱡᱚᱠᱷᱚᱱ ᱵᱮᱥᱛᱚᱢ ᱛᱟᱦᱮᱱᱟ ᱩᱱ ᱛᱚᱠᱷᱚᱱ ᱫᱚ ᱵᱟᱜᱟᱱ ᱫᱚ ᱮᱴᱟᱜ ᱡᱟᱭᱜᱟ ᱨᱮᱫᱚ ᱛᱷᱚᱲᱟ ᱢᱩᱥᱠᱤᱞ ᱧᱚᱜ ᱜᱮᱭᱟ ᱠᱤᱱᱛᱩ ᱟᱢᱟᱜ ᱩᱰᱩᱠ ᱫᱩᱣᱟᱹᱨ ᱨᱟᱪᱟᱨᱮ ᱡᱚᱠᱷᱚᱱ ᱮᱢ ᱵᱟᱜᱟᱱᱟ ᱚᱱᱟ ᱫᱚ ᱟᱢ ᱢᱟ ᱩᱰᱩᱠ ᱵᱚᱞᱚᱜ ᱡᱟᱦᱟᱸ ᱛᱤᱱᱟᱹᱜ ᱵᱮᱥᱛᱚᱢ ᱛᱟᱦᱮᱱ ᱢᱤᱫ ᱫᱷᱟᱣ ᱫᱚᱢ ᱦᱤᱨᱤᱭᱟᱜ ᱜᱮᱭᱟ ᱛᱚ ᱚᱸᱰᱮ ᱫᱚ ᱚᱱᱟ ᱛᱷᱨᱚᱝ ᱥᱚᱵᱽ ᱥᱚᱢᱚᱭ ᱴᱷᱤᱠ ᱴᱷᱟᱠ ᱢᱚᱛᱚᱢ ᱡᱚᱛᱱᱚ ᱫᱟᱲᱮᱭᱟᱜᱼᱟ ᱚᱱᱟ ᱢᱟ ᱠᱟᱱ ᱜᱮ ᱫᱚᱥᱟᱨ ᱠᱟᱛᱷᱟ ᱫᱚ ᱦᱩᱭᱩᱜ ᱠᱟᱱᱟ ᱟᱞᱮᱭᱟᱜ ᱫᱚ ᱵᱚᱞᱮ ᱵᱟᱲᱜᱮᱨᱮ ᱵᱟᱜᱟᱱ ᱞᱮᱠᱟ ᱥᱮ ᱮᱴᱟᱜ ᱨᱮ ᱵᱟᱜᱟᱱ ᱞᱮᱠᱟ ᱫᱚ ᱰᱷᱮᱨ ᱡᱩᱢᱤ ᱦᱟᱥᱟ ᱫᱚ ᱵᱟᱱᱩᱜ ᱛᱟᱞᱮᱭᱟ ᱡᱟ ᱢᱮᱱᱟᱜ ᱛᱟᱞᱮ ᱚᱱᱟ ᱫᱚ ᱠᱟᱹᱴᱤᱡ ᱯᱟᱨᱟᱝ ᱨᱟᱪᱟ ᱫᱚᱦᱚ ᱠᱟᱛᱮᱫ ᱢᱤᱫ ᱢᱤᱫ ᱯᱟᱹᱴᱭᱟᱹ ᱨᱟᱪᱟ ᱫᱚᱦᱚ ᱠᱟᱛᱮᱫ ᱵᱟᱹᱠᱤ ᱫᱚ ᱵᱟᱹᱠᱤ ᱡᱟᱭᱜᱟ ᱫᱚ ᱵᱮᱲᱟ ᱥᱮ ᱡᱷᱟᱹᱱᱴᱤ ᱠᱟᱛᱮᱫ ᱵᱟᱜᱟᱱ ᱞᱮᱠᱟᱛᱮᱧ ᱵᱮᱱᱟᱣ ᱨᱮ ᱵᱮᱱᱟᱣ ᱮᱫᱟ ᱚᱱᱟ ᱫᱚ ᱟᱹᱰᱤ ᱟᱸᱴ ᱤᱧᱟᱹᱜ ᱥᱚᱠᱷ ᱟᱨ ᱚᱱᱟ ᱵᱟᱜᱟᱱ ᱨᱮᱫᱚ ᱟᱹᱰᱤᱜᱮ ᱫᱚᱨᱠᱟᱨᱟ ᱪᱮᱫᱟᱜ ᱥᱮ ᱵᱟᱜᱟᱱ ᱫᱚ ᱚᱸᱰᱮ ᱟᱢ ᱡᱟᱜᱮ ᱟᱯᱱᱟᱨ ᱛᱮ ᱨᱚᱦᱚᱭᱟᱜ ᱯᱷᱚᱥᱚᱞ ᱡᱮᱢᱚᱱ ᱥᱚᱵᱽᱡᱤ ᱢᱟᱹᱨᱤᱪ ᱵᱮᱸᱜᱟᱲ ᱞᱟᱯᱷᱟ ᱡᱷᱤᱸᱜᱟᱹ ᱵᱟᱨ ᱱᱟᱹᱲᱤ ᱠᱟᱨᱞᱟ ᱵᱟᱨ ᱱᱟᱹᱲᱤ ᱯᱩᱨᱟᱹᱭ ᱮᱢᱟᱱ ᱛᱮᱭᱟᱜ ᱠᱚᱢ ᱨᱚᱦᱚᱭ ᱫᱟᱲᱮᱭᱟᱜᱼᱟ ᱮᱵᱚᱝ ᱟᱢ ᱚᱱᱟ ᱴᱟᱴᱠᱟᱢ ᱴᱟᱴᱠᱟ ᱥᱚᱵᱽᱡᱤ ᱧᱟᱢ ᱫᱟᱲᱮᱭᱟᱜᱼᱟ ᱚᱱᱟ ᱤᱭᱟᱹ ᱚᱱᱟ ᱯᱟᱥᱟ ᱯᱟᱥᱤ ᱱᱚᱡᱚᱨ ᱟᱞᱚ ᱞᱟᱜᱟᱜ ᱞᱮᱠᱟ ᱛᱮ ᱥᱮ ᱥᱮ ᱥᱚᱵᱽᱡᱤ ᱨᱮᱱ ᱛᱤᱡᱩ ᱠᱚ ᱠᱚ ᱵᱟᱠᱳ ᱞᱟᱜᱟᱜ ᱞᱮᱠᱟᱛᱮ ᱟᱢ ᱵᱟᱨᱭᱟ ᱯᱮᱭᱟ ᱵᱟᱦᱟ ᱦᱚᱸ ᱚᱱᱟ ᱵᱟᱜᱟᱱ ᱨᱮᱢ ᱞᱟᱜᱟᱣ ᱫᱟᱲᱮᱭᱟᱜᱼᱟ ᱤᱱᱟᱹ ᱥᱟᱶᱛᱮ ᱡᱩᱫᱤ ᱡᱟᱭᱜᱟ ᱛᱟᱦᱮᱱᱟ ᱛᱟᱦᱞᱮ ᱛᱚ ᱩᱞ ᱥᱟᱹᱯᱟᱹᱨᱤ ᱥᱚ ᱥᱮ ᱟᱨ ᱦᱚᱸ ᱮᱢᱟᱱ ᱛᱮᱭᱟᱜ ᱯᱷᱚᱞ ᱫᱟᱨᱮ ᱦᱚᱢ ᱨᱚᱦᱚᱭ ᱫᱟᱲᱮᱭᱟᱟᱜᱼᱟ